ᱥᱮᱫᱟᱭ ᱫᱚ ᱟᱹᱰᱤᱜᱟᱱ ᱪᱮᱬᱮ ᱠᱚᱠᱚ ᱧᱮᱞᱚᱜᱼᱟ ᱛᱟᱦᱮᱸᱫ ᱡᱟᱦᱟᱸ ᱥᱮᱫ ᱮᱢ ᱪᱟᱞᱟᱜᱼᱟ ᱚᱱᱛᱮᱜᱮ ᱪᱮᱬᱮ ᱠᱚᱣᱟᱜ ᱟᱲᱟᱝ ᱜᱮᱢ ᱟᱸᱡᱚᱢᱟ ᱟᱨ ᱱᱮᱛᱟᱨ ᱫᱚ ᱵᱟᱹᱭ ᱵᱟᱹᱭᱛᱮ ᱩᱱᱠᱩ ᱦᱚᱸᱠᱚ ᱟᱫ ᱪᱟᱵᱟᱭᱮᱱᱟ ᱟᱨ ᱩᱱᱠᱩ ᱟᱫᱚᱜ ᱠᱟᱨᱚᱱ ᱫᱚ ᱠᱟᱱᱟ ᱴᱮᱠᱱᱳᱞᱚᱡᱤ ᱟᱵᱚ ᱤᱱᱟᱹᱜ ᱥᱟᱸᱜᱮ ᱦᱚᱲ ᱦᱮᱱᱟᱜ ᱵᱚᱱᱟ ᱟᱨ ᱡᱚᱛᱚ ᱦᱚᱲ ᱴᱷᱮᱱ ᱱᱮᱛᱟᱨ ᱥᱢᱟᱨᱴ ᱯᱷᱳᱱ ᱢᱮᱱᱟᱜᱼᱟ ᱚᱱᱟ ᱠᱷᱟᱹᱛᱤᱨᱼᱛᱮ ᱟᱹᱰᱤᱜᱟᱱ ᱱᱮᱴᱣᱟᱨᱠ ᱠᱚᱠᱚ ᱞᱟᱜᱟᱣ ᱟᱠᱟᱫᱟ ᱡᱟᱭᱜᱟ ᱡᱟᱭᱜᱟ ᱨᱮ ᱱᱤᱛ ᱱᱮᱴᱣᱟᱨᱠ ᱠᱚ ᱞᱟᱜᱟᱣ ᱟᱠᱟᱫᱟ ᱚᱱᱟ ᱠᱷᱟᱹᱛᱤᱨᱼᱛᱮ ᱪᱮᱬᱮ ᱡᱟᱹᱥᱛᱤ ᱧᱮᱞ ᱵᱟᱠᱚ ᱧᱟᱢᱚᱜ ᱠᱟᱱᱟ ᱩᱱᱠᱩᱣᱟᱜ ᱠᱮ ᱵᱟᱡᱟᱛᱮ ᱪᱮᱬᱮ ᱠᱚᱠᱚ ᱜᱚᱡ ᱪᱟᱵᱟᱜ ᱠᱟᱱᱟ ᱱᱮᱴᱣᱟᱨᱠᱟᱜ ᱟᱥᱟᱨ ᱤᱱᱟᱹᱜ ᱦᱩᱭᱩᱜ ᱠᱟᱱᱟ ᱠᱤ ᱩᱱᱠᱩ ᱰᱷᱮᱨ ᱪᱮᱛᱟᱱ ᱛᱮᱦᱚᱸ ᱵᱟᱠᱚ ᱩᱰᱟᱹᱜ ᱫᱟᱲᱮᱭᱟᱜ ᱠᱟᱱᱟ ᱟᱨ ᱩᱱᱠᱩ ᱚᱱᱟ ᱱᱮᱴᱣᱟᱨᱠᱟᱜ ᱞᱮᱵᱮᱞ ᱨᱮᱠᱚ ᱦᱤᱡᱩᱜ ᱠᱟᱱᱟ ᱟᱨ ᱚᱱᱠᱟ ᱠᱷᱟᱹᱛᱤᱨ ᱛᱮᱜᱮ ᱪᱮᱬᱮ ᱠᱚ ᱟᱫ ᱪᱟᱵᱟᱜ ᱠᱟᱱᱟ